ᱯᱮᱱᱴᱤᱝ ᱵᱮᱱᱟᱣ ᱞᱟᱹᱜᱤᱫ ᱦᱚᱨᱟ ᱫᱚ ᱮᱦᱚᱵᱟᱹᱧ ᱪᱮᱫ ᱤᱧ ᱫᱚ ᱪᱮᱫ ᱢᱟᱲᱟᱝ ᱫᱚ ᱚᱠᱟᱞᱮᱠᱟ ᱨᱮ ᱱᱚᱣᱟ ᱵᱷᱤᱛ ᱨᱮ ᱪᱮᱨᱦᱟ ᱵᱟᱦᱟ ᱠᱚᱧ ᱵᱮᱱᱟᱣ ᱜᱟᱱ ᱢᱟ ᱚᱱᱟ ᱠᱷᱟᱹᱛᱤᱨ ᱛᱮ ᱢᱟᱲᱟᱝ ᱫᱚ ᱦᱟᱥᱟ ᱟᱹᱜᱩᱧ ᱪᱟᱞᱟᱜᱼᱟ ᱦᱟᱥᱟ ᱠᱚᱧ ᱟᱹᱜᱩᱭᱟ ᱪᱟᱹᱨᱱᱤᱭᱟᱹᱧ ᱚᱱᱟ ᱯᱚᱨᱮ ᱜᱩᱨᱤᱡᱟᱹᱧ ᱟᱨ ᱫᱷᱤᱨᱤ ᱛᱮᱦᱚᱸ ᱞᱮ ᱨᱤᱫ ᱪᱤᱠᱟᱹ ᱧᱚᱜ ᱜᱮᱭᱟ ᱦᱟᱞᱠᱟ ᱦᱟᱞᱠᱟ ᱟᱨ ᱚᱱᱟ ᱯᱚᱨᱮ ᱛᱮᱞᱮ ᱨᱚᱦᱚᱲ ᱚᱪᱚᱣᱟᱜᱼᱟ ᱨᱚᱦᱚᱲ ᱠᱟᱛᱮᱱ ᱦᱟᱥᱟ ᱛᱮᱞᱮ ᱯᱚᱛᱟᱣᱟ ᱟᱨ ᱚᱠᱟᱞᱮᱠᱟᱨᱮ ᱪᱮᱨᱦᱟ ᱧᱮᱞᱚᱜ ᱢᱟ ᱚᱱᱟ ᱦᱤᱥᱟᱹᱵ ᱥᱩᱛᱟᱹᱢ ᱠᱚᱞᱮ ᱴᱟᱱᱟᱣᱟ ᱚᱱᱟ ᱟᱨ ᱠᱟᱞᱟᱨ ᱨᱮᱞᱮ ᱡᱚᱵᱮᱭᱟ ᱟᱨ ᱦᱟᱱᱟ ᱢᱩᱪᱟᱹᱫ ᱱᱷᱚᱣᱟ ᱢᱩᱪᱟᱹᱫ ᱠᱷᱤᱴᱤ ᱵᱤᱫ ᱟᱛᱮᱫ ᱞᱮ ᱯᱷᱮᱫᱟ ᱮᱱᱠᱷᱟᱱ ᱚᱱᱟᱛᱮ ᱪᱤᱱᱦᱟᱹᱜᱼᱟ ᱟᱨ ᱦᱩᱰᱤᱧ ᱦᱩᱰᱤᱧ ᱡᱟᱭᱜᱟ ᱨᱮ ᱰᱨᱚᱭᱤᱝ ᱠᱚ ᱵᱮᱱᱟᱣ ᱵᱟᱠᱷᱨᱟ ᱫᱚ ᱮᱥᱠᱮᱡᱽ ᱚᱱᱟ ᱮᱥᱠᱮᱞ ᱠᱚᱛᱮ ᱦᱚᱸᱞᱮ ᱜᱟᱨ ᱜᱮᱭᱟ ᱯᱮᱱᱥᱤᱞ ᱠᱚᱛᱮ ᱦᱚᱸ ᱪᱤᱱᱦᱟᱹ ᱴᱷᱤᱠᱟᱹᱜ ᱫᱚᱨᱠᱟᱨ ᱵᱟᱠᱷᱟᱱ ᱩᱱᱠᱩ ᱯᱮᱱᱥᱤᱞ ᱠᱚᱛᱮ ᱦᱚᱸᱞᱮ ᱜᱟᱨ ᱜᱮᱭᱟ ᱟᱨ ᱚᱱᱠᱟ ᱠᱟᱛᱮ ᱠᱚ ᱟᱞᱮ ᱫᱚ ᱰᱨᱚᱭᱤᱝ ᱫᱚᱞᱮ ᱵᱮᱱᱟᱣᱟ